ᱡᱩᱣᱟᱹᱱ ᱠᱚᱲᱟ ᱠᱚ ᱠᱷᱮᱹᱞ ᱤᱫᱤ ᱠᱚ ᱞᱟᱹᱜᱤᱫ ᱛᱮ ᱥᱩᱵᱤᱫᱷᱟ ᱫᱚ ᱟᱹᱰᱤᱜᱮ ᱢᱮᱱᱟᱜᱼᱟ ᱜᱟᱹᱰᱤ ᱛᱮᱠᱚ ᱤᱫᱤ ᱠᱚᱣᱟ ᱟᱨ ᱠᱷᱮᱹᱞ ᱠᱚ ᱯᱟᱥᱱᱟᱣ ᱞᱟᱹᱜᱤᱫ ᱛᱮ ᱱᱟᱣᱟ ᱥᱩᱵᱤᱛᱟ ᱢᱮᱱᱟᱜᱼᱟ ᱵᱮᱱᱟᱣᱮᱫ ᱠᱟᱱᱟ ᱠᱚ ᱠᱟᱜᱚᱡᱽ ᱨᱮᱠᱚ ᱚᱞᱮᱜ ᱠᱟᱱᱟ ᱟᱨ ᱠᱚ ᱯᱟᱥᱱᱟᱣᱮᱫ ᱠᱟᱱᱟ ᱥᱮ ᱢᱟᱹᱭᱤᱠ ᱛᱮᱠᱚ ᱦᱚᱦᱚᱭᱮᱫ ᱠᱟᱱᱟ ᱠᱚ ᱦᱟᱴ ᱨᱮ ᱵᱟᱡᱟᱨ ᱨᱮ ᱚᱱᱟ ᱠᱚᱛᱮ ᱠᱚ ᱯᱟᱥᱱᱟᱣᱮᱜᱼᱟ ᱟᱨ ᱦᱚᱲ ᱦᱚᱸᱵᱚᱱ ᱵᱟᱰᱟᱭ ᱫᱟᱲᱮᱭᱟᱜ ᱠᱟᱱᱟ ᱚᱱᱟᱛᱮ ᱠᱷᱮᱞᱟᱹᱲᱤᱭᱟᱹ ᱠᱚᱣᱟᱜ ᱦᱚᱸ ᱟᱭᱢᱟ ᱟᱭᱢᱟ ᱥᱩᱵᱤᱫᱷᱟ ᱟᱹᱰᱤ ᱜᱟᱱ ᱥᱩᱵᱤᱫᱷᱟ ᱢᱮᱱᱟᱜ ᱛᱟᱠᱚᱣᱟ ᱪᱮᱫᱟᱜ ᱡᱮ ᱥᱮᱱ ᱠᱟᱛᱮᱫ ᱦᱚᱸ ᱡᱚᱢᱼᱧᱩ ᱠᱚ ᱠᱷᱤᱞᱟᱲᱤ ᱠᱚᱣᱟᱜ

ᱟᱭᱢᱟ ᱥᱩᱵᱤᱫᱷᱟ ᱜᱮ ᱢᱮᱱᱟᱜᱼᱟ ᱚᱠᱟᱫᱚ ᱢᱚᱡᱽ ᱜᱮ ᱠᱷᱤᱞᱟᱹᱲᱤ ᱠᱚ ᱜᱟᱛᱮ ᱞᱮᱱᱠᱷᱟᱱ ᱢᱚᱡᱽ ᱜᱮᱠᱚ ᱥᱟᱨᱦᱟᱣ ᱠᱚᱣᱟ ᱥᱮ ᱚᱠᱚᱭ ᱚᱱᱟ ᱠᱩᱢᱩᱴ ᱨᱮᱱ ᱠᱚᱲᱟ ᱠᱚ ᱢᱮᱱᱟᱜ ᱠᱚ ᱩᱱᱠᱩ ᱠᱚᱦᱚᱸ ᱚᱠᱟ ᱫᱚ ᱢᱚᱡᱽ ᱜᱟᱛᱮᱜ ᱧᱮᱞ ᱛᱮ ᱥᱟᱭᱠᱮᱹᱞ ᱠᱚᱠᱚ ᱮᱢᱟ ᱠᱚ ᱠᱟᱱᱟ ᱚᱠᱚᱭ ᱫᱚ ᱯᱚᱭᱥᱟ ᱠᱚᱠᱚ ᱮᱢᱟᱭ ᱠᱟᱱᱟ ᱟᱭᱢᱟ ᱨᱚᱠᱚᱢ ᱡᱤᱱᱤᱥ ᱠᱚ ᱮᱢᱟᱠᱚ ᱠᱟᱱᱟ ᱚᱠᱚᱭ ᱠᱚᱫᱚ ᱟᱝᱨᱚᱵᱽ ᱠᱚ ᱠᱤᱪᱨᱤᱡ ᱠᱚᱠᱚ ᱮᱢᱟᱠᱚ ᱠᱟᱱᱟ ᱞᱟᱹᱴᱷᱩ ᱠᱚᱲᱟ ᱡᱩᱫᱤ ᱢᱚᱡᱮ ᱜᱟᱛᱮ ᱞᱮᱱᱠᱷᱟᱱ ᱢᱚᱡᱽ ᱠᱤᱪᱨᱤᱡ ᱠᱚ ᱮᱢᱟᱭᱟ ᱥᱮ ᱥᱟᱭᱠᱮᱹᱞ ᱠᱚ ᱮᱢᱟᱭᱟ ᱚᱠᱚᱭ ᱫᱚ ᱢᱳᱵᱟᱭᱤᱞ ᱠᱚᱠᱚ ᱮᱢᱟᱣ ᱠᱚ ᱠᱟᱱᱟ ᱟᱭᱢᱟ ᱨᱚᱠᱚᱢ ᱡᱤᱱᱤᱥ ᱠᱚᱠᱚ ᱮᱢᱟᱣ ᱠᱚ ᱠᱟᱱᱟ